ᱵᱮᱱᱟᱣ ᱞᱟᱹᱜᱤᱫ ᱠᱚᱢ ᱥᱮ ᱠᱚᱢ ᱰᱷᱮᱨ ᱫᱚ ᱵᱟᱝ ᱮᱠ ᱜᱷᱚᱱᱴᱟ ᱨᱮᱭᱟᱜ ᱞᱤᱧ ᱦᱟᱛᱟᱣᱟ ᱡᱟᱦᱟᱸ ᱞᱮᱠᱟ ᱨᱮᱫᱚ ᱵᱮᱱᱟᱣ ᱛᱟᱨᱤᱠᱟ ᱵᱮᱱᱟᱣ ᱡᱟᱦᱟᱸ ᱞᱮᱠᱟ ᱢᱤᱞᱣᱴ ᱞᱟᱹᱜᱤᱫ ᱡᱚᱛᱚ ᱠᱷᱚᱱ ᱢᱟᱲᱟᱝ ᱥᱟᱢᱟᱱ ᱵᱚᱱ ᱦᱟᱛᱟᱣᱟ ᱡᱟᱦᱟᱸᱞᱮᱠᱟ ᱦᱩᱭᱮᱱᱟ ᱵᱮᱥᱚᱱ ᱪᱤᱱᱤ ᱫᱳᱭ ᱛᱚᱣᱟ ᱱᱚᱣᱟ ᱠᱚ ᱤᱭᱟᱹ ᱠᱟᱛᱮᱫ ᱯᱷᱤᱨ ᱠᱤᱥᱢᱤᱥ ᱢᱟᱱᱮ ᱡᱚ ᱡᱤᱱᱤᱥ ᱠᱟᱡᱩ ᱤᱭᱟᱹ ᱱᱟᱨᱭᱮᱞ ᱦᱩᱭᱮᱱᱟ ᱨᱚᱦᱚᱲᱟᱜ ᱚᱱᱟ ᱠᱚ ᱢᱮᱥᱟ ᱠᱟᱛᱮᱫ ᱥᱮ ᱚᱱᱟ ᱫᱚᱦᱚᱠᱟᱜ ᱟᱵᱚᱱ ᱰᱷᱟᱠᱚᱱ ᱠᱟᱛᱮᱫ ᱫᱚᱥ ᱞᱟᱹᱜᱤᱫ ᱯᱷᱤᱨ ᱪᱟᱞᱟᱜ ᱟᱵᱚᱱ ᱪᱩᱞᱦᱟᱹ ᱨᱮ ᱥᱮᱸᱜᱮᱞ ᱵᱚᱱ ᱡᱩᱞᱟ ᱥᱮᱸᱜᱮᱞ ᱵᱚᱱ ᱡᱩᱞᱟ ᱟᱨ ᱵᱮᱱᱟᱣ ᱞᱟᱹᱜᱤᱫ ᱢᱟᱱᱮ ᱟᱛᱳᱼᱚᱲᱟᱜ ᱨᱮᱱᱟᱜ ᱡᱟᱦᱟᱱᱟᱜ ᱤᱭᱟᱹ ᱢᱟ ᱵᱟᱹᱱᱩᱜ ᱟᱹᱱᱤᱡ ᱚᱱᱟ ᱞᱟᱹᱜᱤᱫ ᱢᱤᱫᱴᱤᱡ ᱠᱟᱱᱛᱤ ᱵᱚᱱ ᱦᱟᱛᱟᱣᱟ ᱯᱷᱤᱨ ᱠᱟᱱᱛᱤ ᱨᱮ ᱜᱤᱛᱤᱞ ᱵᱚᱱ ᱮᱢᱟ ᱟᱨ ᱠᱟᱹᱡ ᱜᱟᱹᱦᱤᱨ ᱫᱷᱟᱨᱟ ᱥᱮᱸᱜᱮᱞ ᱵᱚᱱ ᱡᱩᱞᱟᱜ ᱠᱟᱱᱟ ᱡᱮᱢᱚᱱ ᱫᱚᱢᱮ ᱞᱚᱞᱚᱜᱼᱟ ᱢᱮᱱᱛᱮ ᱡᱟᱦᱟᱸ ᱞᱮᱠᱟ ᱠᱚᱢ ᱥᱮ ᱠᱚᱢ ᱚᱱᱟ ᱤᱭᱟᱹ ᱞᱟᱹᱜᱤᱫ ᱤᱧ ᱦᱟᱛᱟᱣᱟ ᱫᱚᱥ ᱫᱚᱥ ᱫᱚ ᱵᱟᱝ ᱯᱟᱸᱪ ᱜᱟᱱ ᱯᱟᱸᱪ ᱜᱟᱱᱮ ᱦᱟᱛᱟᱢᱟ ᱯᱷᱤᱨ ᱚᱱᱟᱨᱮ ᱡᱟᱦᱟᱸᱨᱮ ᱱᱟᱦᱟᱜ ᱵᱚᱱ ᱮᱢᱟ ᱚᱱᱟ ᱞᱟᱹᱜᱤᱫ ᱵᱟᱹᱴᱤ ᱵᱚᱱ ᱟᱹᱜᱩᱭᱟ ᱨᱚᱯᱷᱚᱞ ᱨᱮᱭᱟᱜ ᱜᱮ ᱵᱮᱱᱟᱣ ᱞᱟᱹᱜᱤᱫ ᱟᱨ ᱚᱱᱟ ᱨᱚᱯᱷᱚᱞᱟᱜ ᱨᱮᱜᱮ ᱫᱚᱵᱚᱱ ᱤᱭᱟᱹᱭᱟ ᱤᱭᱟᱹ ᱚᱱᱟ ᱮᱢ ᱠᱟᱛᱮᱫ ᱪᱮᱫᱟᱜ ᱥᱮ

ᱯᱚᱸᱫᱨᱚ ᱯᱚᱨᱮ ᱟᱨᱦᱚᱸ ᱵᱚᱱ ᱧᱮᱞᱟᱵᱚᱱ ᱢᱤᱫᱴᱤᱡ ᱪᱟᱠᱩ ᱮᱢ ᱠᱟᱛᱮᱫ ᱚᱱᱟ ᱤᱥᱤᱮᱱᱟ ᱥᱮ ᱵᱟᱝ ᱪᱟᱠᱩ ᱵᱚᱱ ᱚᱱᱟ ᱨᱮᱵᱚᱱ ᱮᱢ ᱵᱷᱤᱲᱟᱹᱣᱟ ᱤᱢ ᱠᱟᱛᱮᱫ ᱡᱩᱫᱤ ᱪᱟᱹᱠᱩ ᱨᱮ ᱞᱟᱴᱷᱟᱭᱮᱱᱟ ᱮᱱᱠᱷᱟᱱ ᱫᱚ ᱟᱨᱦᱚᱸ ᱫᱩᱵᱟᱨᱟ ᱟᱨᱦᱚᱸ ᱵᱚᱱ ᱤᱭᱟᱹᱠᱟᱜᱼᱟ ᱮᱢᱠᱟᱜ ᱟᱵᱚᱱ ᱮᱢ ᱠᱟᱜᱼᱟ ᱵᱚᱱ ᱟᱨ ᱥᱮᱸᱜᱮᱞ ᱫᱚᱵᱚᱱ ᱡᱩᱞᱟᱜᱼᱟ ᱢᱟᱱᱮ ᱩᱱᱟᱹᱜ ᱫᱚ ᱵᱟᱵᱚᱱ ᱡᱩᱞᱟᱜᱼᱟ ᱢᱟᱱᱮ ᱯᱩᱨᱟᱹ ᱰᱷᱮᱨᱼᱰᱷᱮᱨ ᱫᱚ ᱵᱟᱵᱚᱱ ᱡᱩᱞᱟᱜᱼᱟ ᱠᱚᱢᱼᱠᱚᱢ ᱵᱚᱱ ᱡᱩᱞᱟᱜᱼᱟ ᱠᱚᱢᱼᱠᱚᱢ ᱡᱩᱞ ᱠᱟᱛᱮᱫ ᱚᱱᱟᱨᱮ ᱟᱨᱦᱚᱸᱟ ᱵᱚᱱ ᱤᱭᱟᱹᱭᱟ ᱟᱨ ᱠᱚᱢ ᱥᱮ ᱠᱚᱢ ᱟᱨ ᱯᱚᱱᱫᱨᱚ ᱜᱟᱱ ᱞᱟᱹᱜᱤᱫ ᱯᱚᱸᱫᱽᱨᱚᱼᱵᱤᱥ ᱜᱟᱱ ᱞᱟᱹᱜᱤᱫ ᱟᱨᱦᱚᱸ ᱵᱚᱱ ᱤᱭᱟᱹ ᱠᱟᱜᱼᱟ ᱯᱚᱴᱚᱢ ᱠᱟᱜᱼᱟ ᱵᱚᱱ ᱯᱷᱤᱨ ᱚᱸᱰᱮ ᱠᱷᱚᱱ ᱩᱰᱩᱠ ᱠᱟᱛᱮᱫ ᱚᱱᱟ ᱵᱚᱱ ᱩᱰᱩᱠᱟ ᱩᱰᱩᱠ ᱠᱟᱛᱮᱫ ᱢᱟᱱᱮ ᱟᱨᱦᱚᱸ ᱵᱚᱱ ᱟᱵᱚᱱ ᱤᱥᱤᱱ ᱟᱠᱟᱱ ᱠᱷᱟᱱ ᱫᱚᱵᱚᱱ ᱟᱬᱜᱚᱭᱟ ᱵᱟᱠᱷᱟᱡ ᱫᱚ ᱵᱟᱵᱚᱱ ᱟᱬᱜᱚᱭᱟ ᱡᱩᱫᱤ ᱤᱥᱤᱱ ᱟᱠᱟᱱ ᱪᱟᱹᱠᱩ ᱛᱮ ᱠᱟᱛᱮᱫ ᱮᱱᱠᱷᱟᱱ ᱢᱟᱱᱮ ᱪᱟᱹᱠᱩᱨᱮ ᱵᱟᱭ ᱞᱟᱴᱷᱟᱜᱼᱟ ᱮᱱᱠᱷᱟᱱ ᱚᱱᱟ ᱫᱚᱵᱚᱱ ᱡᱩᱫᱤ ᱪᱟᱹᱠᱩ ᱨᱮ ᱵᱟᱭ ᱞᱟᱴᱷᱟᱭᱮᱱᱟ ᱮᱱᱠᱷᱟᱱ ᱚᱱᱟ ᱫᱚ ᱱᱟᱦᱟᱜ ᱤᱥᱤᱱᱮᱱᱟ ᱫᱚ ᱮᱱᱠᱷᱟᱱ ᱟᱬᱜᱚᱭᱟᱵᱚᱱ ᱟᱨ ᱟᱬᱜᱚ ᱠᱟᱛᱮᱫ ᱢᱤᱫᱴᱤᱡ ᱵᱟᱹᱴᱤ ᱛᱟᱱᱟᱜ ᱨᱮ ᱦᱟᱹᱨᱩᱵᱟᱵᱚᱱ ᱟᱨ ᱦᱟᱹᱨᱩᱵ ᱠᱟᱛᱮᱫ ᱚᱱᱟ ᱫᱚᱵᱚᱱ ᱦᱟᱹᱨᱩᱵ ᱠᱟᱛᱮᱫ ᱤᱭᱟᱹᱭ ᱟᱵᱚᱱ ᱢᱟᱱᱮ ᱠᱟᱹᱡ ᱢᱟᱱᱮ ᱟᱬᱜᱚ ᱠᱟᱛᱮᱫ ᱫᱚ ᱠᱟᱹᱡ ᱴᱷᱟᱱᱰᱟ ᱦᱚᱪᱚᱣᱟᱜᱼᱟ ᱟᱨ ᱯᱷᱤᱨ ᱦᱟᱹᱨᱩᱵ ᱛᱮᱵᱚᱱ ᱯᱟᱞᱴᱤᱭᱟ ᱦᱟᱹᱨᱩᱵ ᱛᱮ ᱯᱟᱞᱴᱤ ᱞᱮᱠᱷᱟᱱ ᱜᱮ ᱟᱫᱚ ᱟᱹᱰᱤ ᱱᱟᱯᱟᱭ ᱪᱮᱦᱨᱟ ᱥᱟᱺᱦᱤᱡ ᱚᱪᱚᱜ ᱩᱰᱩᱠᱚᱜᱼᱟ ᱟᱨ ᱚᱱᱟ ᱫᱚᱠᱚ ᱥᱟᱦᱟᱭᱟ ᱥᱟᱦᱟ ᱠᱟᱛᱮᱫ ᱟᱹᱰᱤ ᱱᱟᱯᱟᱭ ᱚᱱᱟ ᱫᱚ ᱵᱚᱱ ᱥᱟᱦᱟ ᱠᱮᱫᱼᱟ ᱟᱨᱵᱚᱱ ᱥᱚᱡᱷᱮᱭᱟ ᱟᱨ ᱥᱚᱡᱷᱮ ᱠᱟᱛᱮᱫ ᱡᱩᱫᱤ ᱟᱹᱵᱤᱱ ᱮᱢ ᱥᱟᱱᱟ ᱟᱠᱟᱫ ᱵᱮᱱᱟ ᱡᱟᱦᱟᱸ ᱞᱮᱠᱟ ᱟᱹᱞᱤᱧ ᱫᱚ ᱫᱚᱢᱮ ᱞᱤᱧ ᱠᱩᱥᱤᱭᱟᱜᱼᱟ ᱫᱚᱞᱤᱧ ᱮᱢᱟᱦᱟᱜ ᱜᱮᱭᱟ ᱪᱮᱛᱟᱱ ᱨᱮ ᱡᱟᱦᱟᱸ ᱫᱚ ᱫᱩᱫᱽ ᱛᱮᱵᱚᱱ ᱵᱮᱱᱟᱣᱟ ᱫᱩᱫᱽᱛᱮ ᱵᱮᱱᱟᱣ ᱠᱟᱛᱮᱫ ᱟᱨ ᱡᱩᱫᱤ ᱟᱵᱤᱱ ᱡᱩᱫᱤ ᱠᱤᱨᱤᱧ ᱥᱟᱱᱟᱭᱮᱫ ᱵᱮᱱᱟ ᱮᱱᱠᱷᱟᱱ ᱧᱟᱢᱚᱜ ᱜᱮᱭᱟ ᱡᱟᱦᱟᱸ ᱵᱟᱝ ᱡᱟᱦᱟᱸ ᱨᱮ ᱧᱟᱢᱚᱜᱼᱟ ᱚᱱᱟ ᱫᱚ ᱪᱟᱞᱟᱣ ᱠᱟᱛᱮᱫ ᱠᱤᱨᱤᱧ ᱟᱹᱜᱩ ᱦᱩᱭᱩᱜᱼᱟ ᱚᱱᱟᱨᱮ ᱟᱹᱵᱤᱱᱟᱜ ᱠᱩᱥᱤ ᱟᱹᱵᱤᱱ ᱵᱟᱦᱟ ᱵᱮᱱᱟᱣ ᱥᱟᱱᱟᱭᱮᱫ ᱵᱮᱱ ᱠᱷᱟᱱ ᱵᱟᱦᱟ ᱵᱮᱱ ᱚᱞᱟ ᱧᱩᱛᱩᱢ ᱚᱞ ᱥᱟᱱᱟᱭᱮᱫ ᱵᱮᱱᱠᱷᱟᱱ ᱧᱩᱛᱩᱢ ᱵᱮᱱ ᱚᱞᱟᱜᱼᱟ ᱟᱨ ᱵᱮᱱᱟᱣ ᱥᱟᱱᱟᱭᱮᱫ ᱵᱮᱱᱟ ᱟᱭᱢᱟ ᱡᱟᱦᱱᱟᱜ ᱜᱮᱵᱤᱱ ᱵᱮᱱᱟᱣ ᱫᱟᱲᱮᱭᱟᱜᱼᱟ ᱪᱮᱛᱟᱱᱨᱮ ᱚᱱᱟ ᱛᱮ ᱟᱨ ᱚᱱᱟ ᱵᱮᱱᱟᱣ ᱠᱟᱛᱮᱫ ᱤᱱᱟᱹ ᱯᱚᱨᱮ ᱡᱩᱫᱤ ᱟᱹᱵᱤᱱ ᱡᱟᱦᱟᱸᱭᱟᱜ ᱡᱟᱱᱟᱢ ᱢᱟᱦᱟ ᱠᱟᱱᱟ ᱩᱱ ᱵᱤᱱ ᱜᱮᱫᱟ ᱥᱮ ᱡᱟᱦᱟᱱᱟᱜ ᱥᱟᱹᱜᱩᱱ ᱚᱠᱛᱚ ᱠᱟᱱᱟ ᱚᱱᱟ ᱦᱤᱥᱟᱹᱵᱽ ᱵᱮᱱ ᱜᱮᱫᱟ ᱭᱟ ᱯᱷᱤᱨ ᱟᱹᱵᱤᱱ ᱚᱲᱟᱜ ᱨᱮᱜᱮ ᱡᱚᱢ ᱥᱟᱱᱟ ᱟᱠᱟᱫ ᱵᱮᱱᱟ ᱚᱱᱟ ᱦᱤᱥᱟᱹᱵᱽ ᱵᱤᱱ ᱜᱮᱫᱟ ᱟᱨ ᱜᱮᱫ ᱠᱟᱛᱮᱫ ᱟᱹᱰᱤ ᱪᱮᱦᱨᱟ ᱨᱮᱵᱚᱱ ᱫᱚᱦᱚᱭᱟ ᱟᱨ ᱦᱩᱰᱤᱧ ᱢᱟᱨᱟᱝ ᱡᱚᱛᱚ ᱵᱚᱱ ᱮᱢᱟ ᱠᱚᱣᱟ ᱱᱚᱸᱰᱮ ᱜᱮ ᱢᱩᱪᱟᱹᱫ ᱮᱱᱟ